ᱥᱚᱦᱚᱨ ᱨᱮᱱᱟᱜ ᱠᱷᱚᱵᱚᱨ ᱥᱟᱠᱟᱢ ᱠᱚ ᱱᱤᱛ ᱟᱭᱢᱟ ᱞᱮᱠᱟᱜᱮ ᱧᱮᱠᱚᱜ ᱠᱟᱱᱟ ᱢᱮᱱᱠᱷᱟᱱ ᱛᱤᱨᱮ ᱱᱚᱣᱟ ᱥᱚᱦᱚᱨ ᱨᱮ ᱡᱟᱦᱟᱸ ᱧᱮᱞᱚᱜ ᱠᱟᱱᱟ ᱡᱮ ᱚᱸᱰᱮ ᱥᱚᱦᱚᱨ ᱨᱮ ᱟᱭᱢᱟ ᱞᱮᱠᱟᱱ ᱡᱟᱦᱟᱸ ᱫᱚ ᱡᱟᱦᱟᱸ ᱫᱚᱠᱚ ᱢᱮᱛᱟᱜ ᱠᱟᱱ ᱱᱚᱣᱟ ᱤᱞᱮᱠᱴᱨᱤᱠ ᱫᱤᱠ ᱫᱤᱭᱮᱛᱮ ᱟᱹᱰᱤ ᱞᱟᱦᱟᱱᱛᱤ ᱟᱠᱟᱱᱟ ᱥᱮ ᱡᱟᱦᱟᱸ ᱫᱚ ᱱᱚᱣᱟ ᱚᱞ ᱟᱹᱠᱤᱞ ᱱᱚᱣᱟ ᱫᱤᱠ ᱫᱤᱭᱮ ᱦᱚᱸ ᱟᱹᱰᱤ ᱞᱟᱦᱟᱱᱛᱤᱭ ᱠᱟᱱᱟ ᱥᱮ ᱡᱟᱦᱟᱱ ᱥᱤᱞᱯ ᱫᱤᱠ ᱫᱤᱭᱮ ᱦᱚᱸ ᱠᱤᱱᱛᱩ ᱱᱚᱣᱟᱠᱚ ᱟᱵᱚ ᱱᱚᱣᱟ ᱟᱹᱛᱩ ᱴᱚᱞᱟ ᱨᱮᱱ ᱦᱚᱲ ᱱᱚᱣᱟᱠᱚ ᱵᱟᱨᱮᱛᱮ ᱵᱟᱠᱚ ᱵᱟᱲᱟᱭ ᱠᱟᱜᱼᱟ ᱟᱨ ᱱᱚᱣᱟᱠᱚ ᱵᱟᱨᱮᱛᱮ ᱵᱟᱠᱚ ᱵᱟᱲᱟᱭᱟ ᱪᱮᱫᱟᱜ ᱥᱮ ᱡᱩᱫᱤ ᱠᱚ ᱧᱮᱞ ᱨᱮᱦᱚᱸ ᱢᱤᱰᱤᱭᱟ ᱠᱚ ᱡᱟ ᱢᱤᱰᱤᱭᱟ ᱨᱮᱠᱚ ᱟᱲᱟᱜᱟ ᱚᱱᱟ ᱠᱚᱦᱚᱸ ᱟᱠᱚ ᱢᱤᱰᱤᱭᱟᱠᱚ ᱡᱟᱦᱟᱸᱨᱮ ᱞᱟᱠᱛᱤᱭᱟᱱ ᱢᱤᱰᱤᱭᱟ ᱚᱱᱟᱠᱚ ᱵᱟᱝ ᱠᱟᱛᱮᱜ ᱟᱠᱚ ᱠᱤᱪᱷᱩᱜᱟᱱ ᱠᱚ ᱧᱮᱞᱟ ᱟᱨ ᱢᱳᱵᱟᱭᱤᱞ ᱠᱚ ᱮᱴᱟᱜᱟᱜ ᱨᱮᱜᱮ ᱵᱮᱥᱤ ᱵᱤᱡᱤ ᱠᱚ ᱛᱟᱦᱮᱱᱟ ᱛᱳ ᱞᱟᱹᱠᱛᱤᱭᱟᱱ ᱞᱟᱹᱠᱛᱤᱭᱟᱱ ᱞᱟᱹᱛᱤᱭᱟᱱ ᱡᱤᱱᱤᱥ ᱠᱚ ᱵᱟᱝ ᱧᱮᱞ ᱠᱷᱟᱹᱛᱤᱨ ᱟᱵᱚ ᱞᱟᱦᱟᱸ ᱥᱮᱱ ᱵᱟᱵᱚᱱ ᱥᱮᱱ ᱫᱟᱲᱮᱜ ᱠᱟᱱᱟ ᱚᱱᱟᱛᱮ ᱟᱵᱚ ᱱᱤᱛ ᱟᱹᱰᱤ ᱛᱟᱭᱚᱢ ᱨᱮ ᱢᱮᱱᱟᱜ ᱵᱚᱱᱟ